ᱦᱮᱸ ᱟᱪᱪᱷᱟ ᱜᱚᱢᱠᱮ ᱟᱹᱞᱤᱧ ᱢᱟ ᱞᱤᱧ ᱪᱟᱥ ᱵᱟᱲᱟᱭᱮᱫ ᱛᱟᱦᱮᱱᱚᱜ ᱛᱳ ᱪᱮᱫ ᱮᱢ ᱢᱮᱱᱟ ᱟᱞᱮ ᱥᱮᱫ ᱢᱟ ᱟᱞᱮ ᱢᱟ ᱦᱟᱹᱛᱤᱠᱚ ᱟᱹᱰᱤ ᱥᱚᱠᱛᱚ ᱢᱮᱱᱟᱜ ᱠᱚᱣᱟ ᱮᱱᱠᱷᱟᱱ ᱫᱚ ᱛᱤᱱᱟᱹᱜ ᱜᱟᱱ ᱪᱚᱠᱚ ᱱᱚᱥᱴᱚ ᱠᱮᱫᱼᱟ ᱟᱨ ᱛᱤᱱᱟᱹᱜ ᱪᱚ ᱱᱚᱜᱼᱚᱭ ᱥᱤᱛᱩᱝ ᱠᱚᱛᱮᱭ ᱤᱫᱤ ᱠᱮᱫᱼᱟᱭ ᱛᱳ ᱱᱚᱣᱟ ᱯᱷᱚᱥᱚᱞ ᱵᱤᱢᱟ ᱱᱟᱦᱟᱜ ᱢᱮᱱᱟ ᱚᱱᱟ ᱟᱹᱞᱤᱧ ᱚᱠᱟ ᱞᱮᱠᱟᱭ ᱟᱞᱤᱧ ᱚᱠᱟ ᱞᱮᱠᱟ ᱫᱚ ᱵᱟᱝᱟ ᱟᱹᱞᱤᱧ ᱠᱟᱹᱴᱤᱡ ᱚᱱᱟ ᱛᱮ ᱞᱟᱹᱭ ᱧᱚᱜ ᱟᱹᱞᱤᱧ ᱵᱤᱱ ᱫᱚ ᱪᱮᱫ ᱞᱮᱠᱟ ᱢᱮᱱᱟᱜᱼᱟ ᱪᱮᱫ ᱞᱮᱠᱟ ᱫᱚ ᱵᱟᱝᱟ ᱟᱹᱞᱤᱧ ᱢᱟ ᱱᱟᱦᱟᱜ ᱵᱟᱹᱞᱤᱧ ᱵᱟᱲᱟᱭ ᱜᱚᱫ ᱟᱠᱟᱫᱼᱟ ᱩᱱᱟᱹᱜ ᱢᱟ ᱚᱠᱟᱨᱮ ᱪᱮᱫ ᱠᱚ ᱪᱮᱠᱟ ᱦᱩᱭᱩᱜᱼᱟ ᱪᱮᱫ ᱪᱮᱫ ᱠᱚᱻ ᱫᱚᱨᱠᱟᱨᱚᱜ ᱠᱟᱱᱟ ᱱᱟᱦᱟᱜ ᱚᱱᱟ ᱠᱚ ᱛᱟᱞᱟᱝ ᱞᱟᱹᱭ ᱧᱚᱜᱽ ᱵᱤᱱ ᱟᱨ ᱪᱮᱫ ᱪᱮᱫ ᱠᱚ ᱱᱟᱦᱟᱜ ᱫᱚᱨᱠᱟᱨᱚᱜᱼᱟ ᱪᱮᱫᱠᱚ ᱮᱢ ᱦᱩᱭᱩᱜᱼᱟ ᱚᱠᱟᱨᱮ ᱪᱟᱞᱟᱣ ᱦᱩᱭᱩᱜᱼᱟ ᱛᱳ ᱚᱱᱮᱼᱚᱱᱟ ᱛᱟᱞᱟᱝ ᱞᱟᱹᱭ ᱧᱚᱜᱟᱹᱧ ᱢᱮ ᱛᱳ ᱟᱹᱰᱤ ᱢᱟᱨᱟᱝ ᱠᱚ ᱱᱚᱥᱴᱚ ᱠᱮᱫᱼᱟ ᱡᱮᱢᱛᱤ ᱵᱟᱝᱠᱷᱟᱱ ᱱᱚᱣᱟ ᱡᱩᱫᱤ ᱵᱟᱹᱧ ᱠᱚᱨᱟᱣᱟ ᱱᱚᱥᱴᱚ ᱩᱛᱟᱹᱨ ᱟᱠᱟᱫᱼᱟᱠᱚ ᱵᱤᱢᱟᱻ ᱡᱩᱫᱤ ᱵᱟᱹᱞᱤᱧ ᱧᱟᱢᱟ ᱯᱷᱚᱥᱚᱞ ᱵᱤᱢᱟ ᱮᱱᱠᱷᱟᱱ ᱜᱤᱫᱽᱨᱟᱹᱼᱯᱤᱫᱽᱨᱟᱹ ᱠᱚ ᱮᱱᱛᱮ ᱟᱹᱰᱤᱞᱮ ᱢᱩᱥᱠᱤᱞ ᱩᱛᱟᱹᱨᱚᱜᱼᱟ ᱟᱫᱚ ᱚᱱᱟ ᱛᱮᱞᱟᱝ ᱪᱮᱫᱦᱚᱸ ᱵᱟᱝᱟ ᱤᱱᱟᱹ ᱠᱟᱛᱷᱟᱜᱮ ᱪᱮᱫ ᱠᱚ ᱫᱚᱨᱠᱟᱨᱚᱜᱼᱟ ᱤᱱᱟᱹ ᱞᱟᱹᱭᱧᱚᱜ ᱟᱹᱧ ᱠᱷᱟᱱᱮᱢ ᱵᱷᱟᱜᱮᱜᱼᱟ ᱚᱠᱟ ᱠᱚᱨᱮ ᱪᱟᱞᱟᱣ ᱵᱟᱲᱟᱜᱼᱟ ᱚᱠᱟ ᱠᱚᱨᱮ ᱪᱟᱞᱟᱣ ᱵᱟᱲᱟ ᱚᱠᱟ ᱠᱚᱨᱮ ᱫᱚ ᱵᱟᱝᱟ ᱮᱱᱼᱤᱱᱟᱹᱜᱮ ᱛᱟᱞᱟᱝ ᱞᱟᱹᱭ ᱧᱚᱜᱟᱹᱧ ᱢᱮ ᱦᱮᱸ